ᱥᱟᱦᱟᱨ ᱠᱚᱨᱮ ᱫᱚ ᱤᱧ ᱫᱚ ᱵᱟᱝ ᱛᱟᱦᱮᱱ ᱥᱟᱱᱟᱧᱟ ᱠᱟᱨᱚᱱ ᱪᱮᱫ ᱵᱟᱝ ᱛᱟᱦᱮᱱ ᱥᱟᱱᱟᱧᱟ ᱚᱱᱟ ᱠᱚᱨᱮ ᱫᱚ ᱱᱚᱜᱼᱚᱭ ᱡᱮ ᱥᱚᱵ ᱥᱚᱢᱚᱭ ᱜᱟᱹᱰᱤ ᱠᱚᱜᱮ ᱱᱚᱜᱼᱚᱭ ᱡᱮᱢᱚᱱ ᱜᱩᱰᱼᱜᱩᱰ ᱟᱨ ᱦᱚᱜᱼᱚᱭ ᱦᱚᱭ ᱦᱤᱸᱥᱤᱫ ᱦᱚᱸ ᱫᱚᱢᱮ ᱠᱚᱥᱴᱚ ᱜᱮ ᱟᱹᱭᱠᱟᱹᱜᱼᱟ ᱟᱨ ᱱᱚᱣᱟ ᱚᱱᱟ ᱵᱩᱨᱩ ᱫᱤᱥᱚᱢ ᱨᱮ ᱛᱟᱦᱮᱱ ᱫᱚ ᱫᱚᱢᱮ ᱪᱮᱦᱨᱟ ᱜᱤᱧ ᱟᱹᱭᱠᱟᱹᱣᱟ ᱦᱮᱸ ᱦᱚᱜᱼᱚᱭ ᱡᱮ ᱵᱤᱨ ᱫᱟᱨᱮᱭᱟᱜ ᱵᱤᱨ ᱪᱮᱬᱮᱭᱟᱜ ᱫᱟᱨᱮ ᱱᱟᱹᱲᱤ ᱧᱮᱞ ᱛᱮᱦᱚᱸ ᱡᱤᱭᱟᱹᱲ ᱜᱮᱢ ᱟᱹᱭᱠᱟᱹᱣᱟ ᱟᱨ ᱪᱮᱬᱮ ᱪᱩᱯᱨᱩᱫ ᱢᱟ ᱨᱟᱜ ᱮᱢ ᱟᱸᱡᱚᱢ ᱞᱮᱠᱷᱟᱱ ᱟᱹᱰᱤ ᱢᱚᱡᱽ ᱜᱮᱢ ᱟᱹᱭᱠᱟᱹᱣᱟ ᱦᱮᱸ ᱟᱨ ᱱᱚᱣᱟ ᱵᱩᱨᱩ ᱡᱟᱭᱜᱟ ᱨᱮᱫᱚ ᱦᱚᱭ ᱦᱤᱸᱥᱤᱫ ᱦᱚᱸ ᱫᱚᱢᱮ ᱪᱮᱦᱨᱟ ᱜᱮ ᱟᱹᱭᱠᱟᱹᱜᱼᱟ ᱚᱱᱟ ᱛᱮᱧ ᱢᱮᱱᱟ ᱤᱧ ᱫᱚ ᱵᱟᱡᱟᱨ ᱥᱟᱦᱟᱨ ᱠᱚᱨᱮ ᱫᱚ ᱵᱟᱝ ᱛᱟᱦᱮᱱ ᱥᱟᱱᱟᱧᱟ ᱤᱧ ᱫᱚ ᱚᱲᱟᱜ ᱜᱮ ᱨᱩᱣᱟᱹᱲᱚᱜ ᱦᱤᱡᱩᱜ ᱥᱟᱱᱟᱧᱟ ᱢᱚᱱᱮ ᱠᱟᱜ ᱢᱮ ᱠᱟᱛᱷᱟ ᱠᱤ ᱠᱟᱛᱷᱟᱧ ᱢᱮᱱᱫᱟ ᱤᱧ ᱢᱤᱱᱟᱹᱧᱟ ᱠᱳᱞᱠᱟᱛᱟ ᱨᱮ ᱠᱟᱹᱢᱤᱭᱮᱫ ᱜᱤᱭᱟᱹᱧ ᱦᱟᱸᱜ ᱠᱷᱩᱵ ᱠᱚᱥᱴᱚ ᱢᱚᱥᱴᱚᱹᱧ ᱠᱟᱴᱟᱣ ᱫᱟᱲᱮᱭᱟᱜ ᱜᱮᱭᱟ ᱜᱷᱚᱱᱚ ᱜᱷᱚᱱᱚᱧ ᱪᱤᱱᱛᱟᱹᱭᱟ ᱟᱞᱮ ᱚᱲᱟᱜ ᱥᱮᱱ ᱠᱷᱟᱱ ᱫᱚ ᱱᱩᱱᱟᱹᱜ ᱠᱚᱥᱴᱚ ᱫᱚ ᱵᱟᱹᱧ ᱛᱟᱦᱮᱸ ᱠᱚᱜ ᱠᱮᱭᱟ ᱦᱚᱜᱼᱚᱭ ᱡᱮ ᱱᱤᱛᱳᱜ ᱥᱤᱛᱩᱝ ᱨᱮᱧ ᱠᱟᱹᱢᱤ ᱠᱟᱱᱟ ᱟᱞᱮ ᱚᱲᱟᱜ ᱠᱚᱨᱮ ᱠᱷᱟᱱ ᱫᱚ ᱦᱚᱭ ᱦᱤᱸᱥᱤᱫ ᱤᱧ ᱧᱟᱢ ᱠᱮᱭᱟ ᱫᱟᱨᱮ ᱱᱟᱲᱤᱧ ᱧᱮᱞ ᱠᱮᱭᱟ ᱪᱮᱬᱮ ᱪᱤᱯᱨᱩᱫ ᱠᱚ ᱨᱟᱜ ᱠᱮᱭᱟ ᱫᱚᱢᱮ ᱢᱚᱡᱤᱧ ᱵᱩᱡᱽ ᱠᱮᱭᱟ ᱱᱚᱰᱮ ᱫᱚ ᱵᱟᱝ ᱫᱚ ᱢᱤᱫᱴᱤᱡ ᱜᱟᱱ ᱪᱮᱬᱮᱭ ᱨᱟᱜ ᱟᱢ ᱠᱟᱱᱮ ᱵᱟᱝ ᱫᱚ ᱪᱤᱞᱤᱭ ᱨᱟᱜ ᱟᱢ ᱠᱟᱱᱮ ᱥᱩᱫᱩᱢ ᱟᱸᱡᱚᱢᱟ ᱜᱟᱹᱰᱤ ᱥᱚᱵᱫᱚ ᱜᱩᱰᱼᱜᱩᱰ ᱤᱱᱟᱹᱜᱮ ᱡᱮᱠᱳᱱᱳ ᱨᱮ ᱫᱩᱝᱜᱟᱹ ᱜᱮ ᱵᱟᱡᱟᱨ ᱠᱚᱨᱮᱢ ᱧᱮᱞᱟ ᱦᱩᱸ ᱚᱱᱟᱛᱤᱧ ᱢᱮᱱᱟ ᱟᱞᱮ ᱫᱤᱥᱚᱢ ᱜᱮ ᱤᱧ ᱫᱚ ᱫᱚᱢᱮᱜᱤᱧ ᱠᱩᱥᱤᱭᱟᱜᱼᱟ ᱟᱨ ᱚᱱᱟ ᱠᱚᱨᱮ ᱫᱚ ᱪᱮᱫ ᱜᱮ ᱵᱟᱝ ᱠᱷᱟᱱ ᱥᱩᱫᱩᱢ ᱧᱟᱢ ᱠᱚᱣᱟ ᱫᱤᱠᱩ ᱜᱮ ᱟᱨ ᱟᱞᱮ ᱫᱤᱥᱚᱢ ᱨᱮᱫᱚ ᱥᱟᱱᱛᱟᱲᱮᱢ ᱧᱟᱢ ᱠᱮᱫᱮᱭᱟ ᱪᱮᱞᱮᱭᱟ ᱚᱠᱟ ᱥᱮᱡ ᱮᱢ ᱪᱟᱞᱟᱣ ᱞᱮᱱᱟ ᱦᱚᱜᱼᱚᱭ ᱱᱚᱝᱠᱟ ᱫᱚᱢᱮ ᱢᱚᱡᱽ ᱜᱮ ᱟᱨ ᱚᱱᱟ ᱠᱚᱫᱚ ᱥᱩᱫᱩ ᱠᱮᱹᱞ ᱠᱮᱹᱞ ᱠᱮᱹᱞ ᱠᱮᱹᱞ ᱢᱚᱡᱽ ᱜᱮ ᱵᱟᱝ ᱟᱹᱭᱠᱟᱹᱜᱼᱟ ᱤᱧ ᱫᱚ ᱚᱱᱟᱛᱮᱧ ᱢᱮᱱᱟ ᱤᱧ ᱫᱚ ᱟᱛᱳ ᱫᱤᱥᱚᱢ ᱨᱮᱜᱮ ᱤᱧ ᱫᱚ ᱛᱟᱦᱮᱱ ᱥᱟᱱᱟᱧᱟ ᱵᱩᱨᱩ ᱫᱤᱥᱚᱢ ᱠᱚᱨᱮ ᱜᱮ ᱟᱨ ᱪᱮᱫ ᱪᱚᱝ ᱦᱮᱸ ᱫᱚᱢᱮ ᱡᱤᱭᱟᱹᱲ ᱥᱟᱺᱦᱤᱡ ᱜᱮᱧ ᱟᱹᱭᱠᱟᱹᱣᱟ ᱟᱨ ᱚᱱᱟ ᱠᱚᱨᱮ ᱫᱚ ᱡᱤᱭᱟᱹᱲ ᱧᱚᱜ ᱫᱚ ᱵᱟᱹᱧ ᱟᱹᱭᱠᱟᱹᱣᱟ ᱦᱚᱜᱼᱚᱭ ᱡᱮ ᱫᱚᱢᱮ ᱡᱟᱹᱯᱤᱫ ᱦᱚᱸ ᱵᱟᱝ ᱡᱟᱹᱯᱤᱫᱚᱜᱼᱟ ᱧᱤᱫᱟᱹ ᱩᱱᱟᱹᱜ ᱜᱩᱰᱼᱜᱩᱰ ᱥᱟᱰᱮᱭᱟ ᱜᱟᱹᱰᱤ ᱥᱚᱵ ᱥᱚᱢᱚᱭ ᱪᱟᱞᱟᱣ ᱦᱟᱹᱡᱩᱜᱼᱟ ᱥᱮ ᱟᱨ ᱱᱚᱣᱟ ᱠᱚᱨᱮ ᱫᱚᱢ ᱡᱟᱹᱯᱤᱫ ᱠᱤᱫᱩᱯᱱᱟᱢ ᱡᱟᱹᱯᱤᱫ ᱠᱮᱫᱟᱢ ᱟᱨᱟᱢ ᱥᱮᱢ ᱛᱟᱦᱮᱸᱭᱱᱟ ᱚᱱᱟ ᱠᱚᱨᱮ ᱫᱚ ᱵᱟᱝ ᱜᱩᱰᱼᱜᱩᱰᱼᱜᱩᱰᱼᱜᱩᱰ ᱜᱷᱟᱱᱮ ᱟᱸᱡᱚᱢᱮᱫ ᱜᱮᱭᱟᱢ ᱤᱧ ᱫᱚ ᱚᱱᱟᱛᱮ ᱤᱧ ᱫᱚ ᱡᱟᱱᱟᱢ ᱫᱤᱥᱚᱢ ᱨᱮᱜᱮᱧ ᱠᱩᱥᱤᱭᱟᱜᱼᱟ ᱤᱧ ᱫᱚ